ᱤᱧ ᱫᱚ ᱢᱤᱫᱴᱮᱱ ᱤᱥᱠᱩᱞ ᱯᱨᱟᱭ ᱵᱷᱮᱴ ᱢᱟᱪᱮᱫ ᱠᱟᱹᱱᱟᱹᱧ ᱪᱮᱫᱟᱜ ᱥᱮ ᱛᱤᱦᱤᱧ ᱜᱟᱯᱟ ᱧᱮᱞᱚᱜ ᱠᱟᱱᱟ ᱠᱟᱹᱴᱤᱡ ᱜᱤᱫᱽᱨᱟᱹ ᱠᱚᱫᱚ ᱪᱤᱞᱰᱨᱮᱱ ᱵᱩᱠ ᱠᱚ ᱵᱟᱝ ᱫᱮᱠᱷᱟᱣ ᱟᱠᱚ ᱠᱷᱟᱱ ᱥᱮ ᱵᱟᱝ ᱧᱮᱞ ᱚᱪᱚ ᱟᱠᱚᱠᱷᱟᱡ ᱫᱚ ᱠᱷᱩᱵ ᱮᱠᱴᱟ ᱵᱟᱠᱚ ᱪᱮᱫ ᱫᱮᱲᱮᱜ ᱠᱟᱱᱟ ᱪᱮᱫᱟᱜ ᱥᱮ ᱚᱱᱟ ᱵᱟᱝ ᱫᱮᱠᱷᱟᱣ ᱟᱠᱚᱠᱷᱟᱱ ᱫᱚ ᱩᱱᱠᱩᱣᱟᱜ ᱜᱤᱫᱽᱨᱟᱹ ᱢᱚᱱᱚᱵᱚᱞ ᱜᱮ ᱟᱫ ᱪᱟᱵᱟᱜ ᱠᱟᱱ ᱛᱟᱠᱚᱣᱟ ᱟᱥᱠᱮᱛᱚᱜ ᱠᱟᱱᱟ ᱠᱩ ᱟᱨ ᱚᱱᱟ ᱠᱷᱟᱹᱛᱤᱨ ᱛᱮ ᱵᱟᱝ ᱠᱚ ᱯᱟᱲᱦᱟᱜ ᱠᱟᱱᱟ ᱢᱮᱱᱠᱷᱟᱱ ᱤᱧ ᱫᱚ ᱯᱮᱭᱟ ᱯᱩᱱᱭᱟᱹ ᱪᱤᱞᱰᱨᱮᱱ ᱵᱩᱠ ᱱᱚᱠᱟ ᱜᱤᱫᱽᱨᱟᱹᱧ ᱟᱹᱜᱩ ᱟᱠᱟᱫ ᱠᱚᱣᱟ ᱚᱱᱟ ᱪᱤᱞᱰᱨᱮᱱ ᱵᱩᱠ ᱧᱮᱞ ᱠᱟᱛᱮᱫ ᱟᱹᱰᱤ ᱱᱟᱯᱟᱭ ᱥᱮ ᱟᱹᱰᱤ ᱵᱷᱟᱜᱮ ᱠᱚ ᱯᱟᱲᱦᱟᱜ ᱠᱟᱱᱟ ᱪᱮᱫᱟᱜ ᱥᱮ ᱚᱱᱟ ᱪᱤᱞᱰᱨᱮᱱ ᱵᱩᱠ ᱨᱮᱫᱚ ᱯᱨᱚᱛᱮᱠᱴᱤ ᱞᱤᱯᱤ ᱨᱮ ᱢᱤᱫ ᱢᱤᱫᱴᱮᱱ ᱞᱤᱯᱤᱨᱮ ᱢᱤᱫ ᱢᱤᱫᱴᱮᱱ ᱪᱷᱩᱵᱤ ᱢᱮᱱᱟᱜᱼᱟ ᱚᱠᱟᱨᱮᱫ ᱦᱟᱹᱛᱤ ᱚᱠᱟᱨᱮᱫᱚ ᱥᱟᱫᱚᱢ ᱚᱠᱟᱨᱮᱫᱚ ᱰᱟᱹᱝᱨᱤ ᱚᱠᱟᱨᱮᱫᱚ ᱢᱮᱨᱚᱢ ᱢᱮᱱᱠᱷᱟᱱ ᱚᱱᱟ ᱠᱩᱡ ᱪᱷᱩᱵᱤ ᱧᱮᱞ ᱠᱟᱛᱮᱫ ᱩᱱᱠᱩ ᱫᱚ ᱟᱹᱰᱤ ᱢᱟᱱᱮ ᱟᱹᱰᱤ ᱩᱫᱥᱟᱦᱚ ᱠᱚ ᱟᱹᱭᱠᱟᱹᱣ ᱮᱫᱟ ᱟᱹᱰᱤ ᱠᱚ ᱩᱫᱜᱟᱹᱜ ᱠᱟᱱᱟ ᱟᱨ ᱥᱮᱪᱮᱫ ᱦᱚᱸ ᱛᱟᱲᱟᱛᱟᱹᱲᱤ ᱠᱚ ᱥᱮᱪᱮᱛᱚᱜ ᱠᱟᱱᱟ ᱟᱨ ᱟᱹᱰᱤ ᱠᱩᱥᱤ ᱨᱟᱹᱥᱠᱟᱹ ᱠᱚ ᱟᱴᱠᱟᱨᱮᱫᱟ ᱚᱱᱮ ᱚᱱᱟ ᱪᱷᱩᱵᱤ ᱧᱮᱞ ᱨᱮᱜᱮ ᱠᱚ ᱧᱮᱞ ᱴᱷᱤᱠ ᱫᱟᱲᱮᱭᱟᱜ ᱠᱟᱱᱟ ᱱᱤᱭᱟᱹ ᱫᱚ ᱱᱤᱭᱟᱹ ᱠᱟᱱᱟ ᱢᱮᱱᱛᱮ ᱱᱤᱭᱟᱹ ᱫᱚ ᱱᱩᱭ ᱪᱷᱩᱵᱤ ᱠᱟᱱᱟᱭ ᱢᱮᱱᱛᱮ ᱟᱨ ᱱᱚᱰᱮ ᱦᱚᱸᱠᱚ ᱚᱱᱟ ᱪᱷᱩᱵᱤ ᱧᱮᱞ ᱠᱟᱛᱮᱫ ᱵᱩᱡ ᱫᱟᱲᱮᱜ ᱠᱟᱱᱟ ᱱᱩᱭ ᱡᱮ ᱦᱟᱹᱛᱤ ᱠᱟᱱᱟᱭ ᱦᱟᱹᱛᱤ ᱫᱚ ᱵᱤᱨᱮᱭ ᱛᱟᱦᱮᱸᱱᱟ ᱢᱩᱭ ᱫᱚᱭ ᱰᱟᱝᱨᱟ ᱠᱟᱱᱟᱭ ᱰᱟᱝᱨᱟ ᱫᱚ ᱚᱲᱟᱜ ᱨᱮ ᱥᱮᱛᱟ ᱥᱮᱛᱟ ᱦᱚᱸ ᱚᱲᱟᱜ ᱨᱮᱠᱚ ᱛᱟᱦᱮᱸᱱ ᱠᱟᱱᱟ ᱚᱱᱠᱟ ᱜᱮ ᱥᱟᱱᱟᱢ ᱠᱚ ᱧᱮᱞ ᱩᱨᱩᱢᱮᱫ ᱠᱚᱣᱟ ᱟᱨ ᱱᱚᱝᱠᱟ ᱠᱟᱛᱮᱫ ᱟᱹᱰᱤ ᱵᱷᱟᱜᱮ ᱴᱷᱤᱠ ᱯᱟᱲᱦᱟᱣ ᱫᱟᱲᱮᱜ ᱠᱟᱱᱟ ᱚᱱᱟ ᱠᱷᱟᱹᱛᱤᱨ ᱛᱮ ᱤᱧ ᱫᱚ ᱪᱤᱞᱰᱨᱮᱱ ᱵᱩᱠ ᱫᱚ ᱠᱟᱹᱴᱤᱡ ᱜᱤᱫᱽᱨᱟᱹ ᱯᱟᱲᱦᱟᱜ ᱞᱟᱹᱜᱤᱫ ᱫᱚ ᱟᱹᱰᱤ ᱥᱚᱨᱮᱥ ᱟᱱᱤᱧ ᱢᱚᱱᱮᱭᱟᱜ ᱠᱟᱱᱟ